ᱥᱟᱱᱛᱟᱲᱤ ᱯᱟᱹᱨᱥᱤ ᱨᱮᱱᱟᱜ ᱩᱨᱜᱟᱹᱱ ᱫᱚ ᱦᱩᱭᱩᱜ ᱠᱟᱱᱟ ᱥᱟᱱᱛᱟᱲᱤ ᱯᱟᱹᱨᱥᱤ ᱫᱚ ᱚᱦᱚᱫᱽ ᱟᱱᱟᱝ ᱯᱟᱹᱨᱥᱤ ᱠᱟᱱᱟ ᱡᱮ ᱞᱮᱠᱟ ᱜᱤᱫᱽᱨᱟᱹ ᱡᱚᱵᱽᱨᱟ ᱨᱟᱡᱽᱜᱟᱲ ᱟᱨᱦᱚᱸ ᱥᱟᱱᱛᱟᱲᱤ ᱯᱟᱹᱨᱥᱤ ᱫᱚ ᱠᱟᱱᱚᱣᱟ ᱟᱱᱟᱝ ᱯᱟᱹᱨᱥᱤ ᱠᱟᱱᱟ ᱡᱮᱞᱮᱠᱟ ᱡᱚᱢ ᱧᱩ ᱫᱟᱹᱲ ᱦᱚᱜᱼᱚᱭ ᱱᱚᱣᱟ ᱠᱚ ᱜᱮ ᱥᱟᱱᱛᱟᱲᱤ ᱯᱟᱹᱨᱥᱤ ᱨᱮᱫᱚ ᱨᱮᱱᱟᱜ ᱤᱧᱟᱹᱜ ᱢᱚᱱᱮ ᱨᱤᱡᱷᱟᱹᱣ ᱟᱠᱟᱫᱟ